ᱯᱟᱹᱴᱷᱩᱣᱟᱹ ᱠᱚᱣᱟᱜ ᱩᱥᱩᱞ ᱥᱤᱠᱷᱱᱟᱹᱛ ᱫᱚ ᱟᱵᱚ ᱥᱟᱫᱷᱟᱨᱚᱱᱚᱛᱚ ᱠᱚᱞᱮᱡᱽ ᱠᱚᱜᱮ ᱵᱚᱱ ᱪᱚᱭᱮᱥᱟ ᱪᱮᱫᱟᱜ ᱢᱤᱫᱴᱮᱱ ᱡᱩᱫᱤ ᱵᱷᱟᱹᱜᱤ ᱠᱚᱞᱮᱡᱽ ᱦᱩᱭᱩᱜᱼᱟ ᱠᱤᱢᱵᱟ ᱵᱷᱟᱹᱜᱤ ᱯᱷᱮᱥᱤᱞᱤᱴᱤᱵᱚᱱ ᱧᱟᱢᱟ ᱡᱮᱢᱚᱱ ᱠᱚᱞᱮᱡᱽ ᱵᱷᱤᱛᱨᱤ ᱨᱮ ᱯᱷᱩᱴᱵᱚᱞ ᱜᱨᱟᱣᱩᱱᱰ ᱠᱤᱢᱵᱟ ᱟᱫᱟᱨᱥ ᱥᱩᱡᱳᱜᱽ ᱥᱩᱵᱤᱫᱷᱟ ᱡᱩᱫᱤ ᱛᱟᱦᱮᱱᱟ ᱡᱮᱢᱚᱱ ᱫᱟᱜ ᱵᱟᱛᱷᱨᱩᱢ ᱠᱚᱨᱮᱱᱟᱜ ᱡᱚᱛᱚᱠᱤᱪᱷᱩ ᱜᱮ ᱦᱳᱥᱴᱮᱞ ᱠᱚᱨᱮᱱᱟᱜ ᱯᱷᱮᱥᱤᱞᱤᱴᱤ ᱡᱩᱫᱤ ᱵᱷᱟᱜᱤ ᱛᱟᱦᱮᱱᱟ ᱪᱮᱫᱟᱜ ᱥᱮ ᱚᱱᱟ ᱠᱚᱞᱮᱡᱽ ᱨᱮᱫᱚ ᱳᱵᱤᱭᱮᱥᱞᱤ ᱯᱟᱲᱦᱟᱣ ᱫᱚ ᱵᱷᱟᱹᱜᱤ ᱜᱮ ᱦᱩᱭᱩᱜᱼᱟ ᱪᱮᱫᱟᱜ ᱥᱮ ᱢᱤᱫᱴᱮᱱ ᱯᱷᱩᱴᱵᱚᱞ ᱜᱨᱟᱣᱩᱱᱰ ᱡᱩᱫᱤ ᱛᱟᱦᱮᱱᱟ ᱠᱚᱞᱮᱡᱽ ᱨᱮ ᱟᱵᱚᱣᱟᱜ ᱢᱤᱫᱴᱮᱱ ᱥᱚᱨᱤᱨ ᱪᱚᱨᱪᱟ ᱦᱚᱸ ᱦᱩᱭᱩᱜᱼᱟ ᱚᱱᱟ ᱥᱟᱶ ᱥᱟᱶᱛᱮ ᱯᱟᱲᱦᱟᱣ ᱦᱚᱸ ᱡᱩᱛᱩᱜᱼᱟ ᱟᱨ ᱪᱮᱫ ᱟᱨ ᱥᱚᱨᱤᱨ ᱪᱚᱨᱪᱟ ᱫᱚ ᱚᱛᱛᱚᱱᱛᱚ ᱡᱩᱨᱩᱨᱤ ᱠᱟᱱ ᱜᱮᱭᱟ ᱪᱮᱫᱟᱜ ᱥᱮ ᱪᱮᱫᱟᱜ ᱥᱮ ᱥᱚᱨᱤᱨ ᱪᱚᱨᱪᱟ ᱡᱩᱫᱤ ᱵᱷᱟᱜᱤ ᱵᱟᱝ ᱛᱟᱦᱮᱱᱟ ᱢᱟᱭᱤᱱᱰ ᱵᱷᱟᱹᱜᱤ ᱵᱟᱝ ᱛᱟᱦᱮᱱ ᱛᱟᱵᱚᱱᱟ ᱛᱟᱦᱚᱞᱮ ᱠᱷᱟᱱ ᱫᱚ ᱯᱟᱲᱦᱟᱣ ᱠᱚᱫᱚ ᱪᱤᱠᱟᱹᱛᱮ ᱦᱩᱭᱩᱜᱼᱟ ᱚᱱᱟ ᱞᱟᱹᱜᱤᱫ ᱛᱮ ᱥᱚᱨᱤᱨ ᱪᱚᱨᱪᱟ ᱫᱚ ᱳᱵᱤᱭᱮᱥᱞᱤ ᱵᱷᱟᱹᱜᱤ ᱜᱮ ᱛᱟᱦᱮᱸ ᱫᱚᱨᱠᱟᱨ ᱡᱮᱢᱚᱱ ᱠᱤᱪᱷᱩ ᱫᱚ ᱠᱷᱮᱞ ᱜᱮᱭᱟᱵᱚᱱ ᱵᱚᱞ ᱮᱱᱮᱡ ᱠᱤᱢᱵᱟ ᱠᱨᱤᱠᱮᱴ ᱠᱚ ᱟᱹᱰᱤ ᱠᱤᱪᱷᱩ ᱵᱚᱱ ᱠᱷᱮᱞ ᱜᱮᱭᱟ ᱵᱚᱞ ᱮᱱᱮᱡ ᱡᱩᱫᱤ ᱵᱷᱟᱹᱜᱤ ᱫᱟᱲᱮᱭᱟᱜᱼᱟ ᱠᱚᱞᱮᱡᱽ ᱪᱚᱞᱟᱠᱟᱞᱤᱱ ᱢᱟᱱᱮ ᱚᱱᱟ ᱥᱟᱶ ᱥᱟᱶᱛᱮᱚᱸᱰᱮ ᱠᱷᱚᱱ ᱦᱚᱸ ᱠᱨᱤᱭᱟᱨ ᱚᱯᱷᱥᱮᱱ ᱦᱚᱸ ᱛᱟᱦᱮᱱ ᱛᱟᱵᱚᱱᱟ ᱠᱟᱨᱚᱱ ᱟᱵᱚ ᱠᱚᱞᱮᱡᱽ ᱠᱚᱞᱮᱡᱽ ᱦᱚᱸ ᱠᱷᱮᱞ ᱫᱚ ᱦᱩᱭᱩᱜ ᱜᱮᱭᱟ ᱟᱨ ᱵᱷᱟᱹᱜᱤ ᱠᱚᱞᱮᱡᱽ ᱡᱮᱢᱚᱱ ᱵᱮᱥᱤᱨ ᱵᱷᱟᱜᱽ ᱥᱤᱠᱷᱱᱟᱹᱛ ᱞᱟᱹᱜᱤᱫ ᱩᱥᱩᱞ ᱥᱤᱠᱷᱱᱟᱹᱛ ᱠᱚ ᱪᱮᱫ ᱛᱟᱵᱚᱱᱟ ᱚᱱᱟ ᱫᱚ ᱦᱩᱭᱩᱜ ᱠᱟᱱᱟ ᱵᱤᱫᱽᱫᱟᱥᱟᱜᱚᱨ ᱤᱭᱩᱱᱤᱵᱷᱟᱨᱥᱤᱴᱤ ᱦᱚᱸ ᱵᱷᱟᱹᱜᱤ ᱜᱮᱭᱟ ᱛᱟᱨᱯᱚᱨᱮ ᱦᱩᱭᱩᱜ ᱠᱟᱱᱟ ᱵᱤᱥᱥᱚᱼᱵᱷᱟᱨᱚᱛᱤ ᱤᱭᱩᱱᱤᱵᱷᱟᱨᱥᱤᱴᱤ ᱡᱮᱢᱚᱱ ᱡᱟᱫᱚᱵᱽᱯᱩᱨ ᱤᱭᱩᱱᱤᱵᱷᱟᱨᱥᱤᱴᱤ ᱱᱤᱝᱠᱟᱱᱟᱜ ᱤᱭᱩᱱᱤᱵᱷᱟᱨᱥᱤᱴᱤ ᱠᱚᱨᱮᱜ ᱯᱟᱲᱦᱟᱣ ᱠᱟᱛᱮᱜ ᱡᱮᱢᱚᱱ ᱤᱧᱡᱤᱱᱤᱭᱟᱨ ᱢᱮᱰᱤᱠᱮᱞ ᱵᱤᱮᱰ ᱮᱢᱮ ᱟᱹᱰᱤᱜᱟᱱ ᱠᱳᱨᱥ ᱟᱹᱰᱤ ᱦᱚᱲ ᱵᱚᱱ ᱦᱟᱛᱟᱣ ᱜᱮᱭᱟ ᱪᱮᱫᱟᱜ ᱥᱮ ᱵᱷᱟᱹᱜᱤ ᱴᱷᱤᱠ ᱯᱟᱲᱦᱟᱣ ᱞᱟᱹᱜᱤᱫ ᱫᱚ ᱢᱤᱫᱴᱮᱱ ᱵᱷᱟᱹᱜᱤ ᱠᱚᱞᱮᱡᱽ ᱦᱚᱸ ᱫᱚᱨᱠᱟᱨ ᱠᱟᱱ ᱜᱮᱭᱟ ᱡᱟ ᱠᱚᱞᱮᱡᱽ ᱨᱮ ᱯᱟᱲᱦᱟᱣ ᱠᱚ ᱵᱷᱟᱹᱜᱤ ᱴᱷᱤᱠ ᱦᱩᱭᱩᱜ ᱢᱟ ᱠᱤᱢᱵᱟ ᱟᱵᱚ ᱨᱮᱱ ᱥᱤᱠᱷᱱᱟᱹᱛ ᱜᱚᱝᱠᱮ ᱠᱚ ᱵᱷᱟᱹᱜᱤ ᱴᱷᱤᱠ ᱡᱩᱫᱤ ᱠᱚ ᱛᱟᱦᱮᱱᱟ ᱟᱵᱚᱣᱟᱜ ᱯᱟᱲᱦᱟᱣ ᱨᱮᱱᱟᱜ ᱚᱥᱩᱵᱤᱫᱦᱟ ᱵᱟᱝ ᱦᱩᱭᱩᱜᱼᱟ ᱟᱨ ᱵᱷᱟᱹᱜᱤ ᱠᱚᱞᱮᱡᱽ ᱨᱮ ᱯᱟᱲᱦᱟᱣ ᱠᱟᱛᱮ ᱫᱚ ᱢᱤᱫᱴᱮᱱ ᱠᱳᱱᱳ ᱡᱚᱯ ᱧᱟᱢ ᱨᱮᱱᱟᱜ ᱠᱤᱢᱵᱟ ᱪᱟᱹᱠᱨᱤ ᱧᱟᱢ ᱨᱮᱱᱟᱜ ᱟᱥᱟ ᱦᱚᱸ ᱠᱟᱹᱴᱤᱪ ᱛᱟᱦᱮᱱ ᱜᱮᱭᱟ ᱪᱮᱫᱟᱜ ᱥᱮ ᱵᱷᱟᱹᱜᱤ ᱠᱚᱞᱮᱡᱽᱨᱮ ᱯᱟᱲᱦᱟᱣ ᱞᱮᱱᱠᱷᱟᱱ ᱨᱮᱡᱟᱞᱴ ᱵᱷᱟᱜᱮ ᱦᱩᱭᱩᱜᱼᱟ ᱡᱚᱛᱚ ᱠᱚᱞᱮᱡᱽ ᱫᱚ ᱵᱟᱹᱧ ᱵᱚᱫᱱᱟᱢᱫᱟ ᱟᱨ ᱪᱮᱫ ᱵᱷᱟᱹᱜᱤ ᱫᱚ ᱡᱚᱛᱚ ᱠᱚᱞᱮᱡᱽ ᱜᱮ ᱵᱷᱟᱹᱜᱤᱭᱟ ᱛᱟᱨ ᱢᱚᱫᱽᱫᱷᱮ ᱠᱚᱭᱮᱠᱜᱩᱞᱟ ᱠᱚᱞᱮᱡᱽ ᱨᱮᱫᱚ ᱯᱷᱮᱥᱤᱞᱤᱴᱤ ᱵᱷᱟᱜᱮ ᱛᱟᱦᱮᱱᱟ ᱮᱭ ᱠᱟᱨᱚᱱ ᱛᱤᱧ ᱞᱟᱹᱭᱫᱟ ᱡᱮᱢᱚᱱ ᱡᱷᱚᱛᱚ ᱠᱤᱪᱷᱩ ᱠᱚᱞᱮᱡᱽ ᱵᱷᱤᱛᱨᱤ ᱨᱮ ᱡᱩᱫᱤ ᱛᱟᱦᱮᱱᱟ ᱡᱤᱢ ᱥᱮᱱᱴᱟᱨ ᱠᱤᱢᱵᱟ ᱟᱫᱟᱨᱥ ᱚᱱᱟ ᱯᱷᱩᱴᱜᱨᱟᱩᱱᱰ ᱠᱚ ᱡᱷᱚᱛᱚᱧ ᱞᱟᱹᱭ ᱠᱮᱜ ᱚᱱᱟ ᱠᱚ ᱢᱟᱱᱮ ᱚᱱᱟ ᱠᱷᱚᱱ ᱦᱚᱸ ᱱᱤᱡᱮᱨᱟᱜ ᱠᱤᱪᱷᱩ ᱥᱟᱨᱤᱨᱤᱠ ᱪᱚᱨᱪᱟ ᱦᱚᱸ ᱦᱩᱭᱩᱜᱼᱟ ᱛᱟᱨᱯᱚᱨᱮ ᱯᱷᱩᱴᱵᱚᱞ ᱠᱷᱮᱞ ᱠᱚᱛᱮ ᱡᱩᱫᱤ ᱟᱹᱰᱤᱜᱟᱱ ᱢᱟᱨᱟᱝ ᱟᱜ ᱠᱚ ᱪᱤᱠᱟᱹᱣ ᱠᱟᱜ ᱛᱟᱵᱚᱱᱟ ᱟᱵᱚ ᱥᱟᱱᱛᱟᱲ ᱠᱷᱚᱱᱟᱜ ᱦᱚᱸ ᱡᱮᱢᱚᱱ ᱥᱤᱫᱷᱩ ᱢᱟᱨᱟᱱᱰᱤ ᱢᱮᱱᱟᱭᱟ ᱩᱱᱤᱦᱚᱸ ᱟᱵᱚ ᱥᱟᱱᱛᱟᱲ ᱠᱟᱱ ᱜᱮᱭᱟᱭ ᱩᱱᱤ ᱦᱚᱸ ᱱᱤᱛᱚᱜ ᱠᱷᱮᱞᱛᱮ ᱵᱷᱟᱹᱜᱤ ᱴᱷᱤᱠ ᱜᱮ ᱠᱮᱨᱤᱭᱟᱨ ᱦᱚᱸᱭ ᱛᱳᱭᱨᱤ ᱟᱠᱟᱫᱟ ᱢᱤᱫᱴᱮᱱ ᱯᱮᱥᱮᱱᱥ ᱨᱮ ᱯᱚᱨᱤᱱᱚᱛᱚ ᱠᱟᱱ ᱛᱟᱭᱟ ᱥᱨᱤᱯᱷ ᱥᱤᱠᱷᱱᱟᱹᱛ ᱫᱤᱠ ᱫᱤᱭᱮ ᱫᱚ ᱵᱟᱝ ᱢᱟᱱᱮ ᱱᱤᱡᱮᱨᱟᱜ ᱥᱟᱹᱨᱤᱠ ᱪᱚᱨᱪᱟ ᱠᱤᱢᱵᱟ ᱯᱷᱤᱡᱤᱠᱮᱞ ᱫᱤᱠ ᱫᱤᱭᱮ ᱦᱚᱸ ᱩᱱᱱᱚᱛᱤ ᱦᱩᱭ ᱫᱟᱲᱮᱭᱟᱜᱼᱟ ᱪᱮᱫᱟᱜ ᱥᱮ ᱠᱷᱮᱞ ᱠᱚᱛᱮ ᱦᱚᱸ ᱟᱹᱰᱤᱜᱟᱱ ᱠᱮᱨᱤᱭᱟᱨ ᱚᱯᱥᱮᱱ ᱢᱮᱱᱟᱜ ᱜᱮᱭᱟ ᱚᱱᱟ ᱥᱟᱶ ᱥᱟᱶᱛᱮ ᱵᱷᱟᱹᱜᱤ ᱥᱤᱠᱷᱱᱟᱹᱛ ᱛᱟᱦᱮᱸ ᱞᱮᱱᱠᱷᱟᱱ ᱫᱚ ᱪᱟᱹᱠᱨᱤ ᱨᱮᱱᱟᱜ ᱧᱟᱢ ᱥᱚᱢᱵᱷᱚᱵᱚᱱᱟ ᱟᱹᱰᱤ ᱡᱟᱹᱥᱛᱤ ᱛᱟᱦᱮᱱᱟ